ᱵᱟᱡᱟᱨ ᱨᱮᱭᱟᱜ ᱠᱤᱪᱨᱤᱡ ᱨᱮᱰᱤᱢᱮᱰ ᱠᱤᱪᱨᱤᱡ ᱠᱷᱚᱱ ᱢᱟᱱᱮ ᱛᱤ ᱛᱮ ᱥᱤᱞᱟᱭᱟᱜ ᱠᱤᱪᱨᱤᱡ ᱫᱚ ᱟᱹᱰᱤᱜᱮ ᱵᱷᱮᱜᱟᱨ ᱜᱮᱭᱟ ᱪᱮᱫᱟᱜ ᱥᱮ ᱵᱟᱡᱟᱨ ᱨᱮ ᱨᱮᱰᱤᱢᱮᱰ ᱠᱤᱪᱨᱤᱡ ᱧᱟᱢᱚᱜ ᱨᱮᱦᱚᱸ ᱦᱚᱲ ᱠᱚ ᱦᱚᱲ ᱠᱚ ᱥᱮᱞᱟᱭ ᱦᱚᱪᱚᱭᱮᱫᱟ ᱪᱮᱫᱟᱜ ᱥᱮ ᱵᱟᱡᱟᱨ ᱨᱮ ᱨᱮᱰᱤᱢᱮᱰ ᱠᱤᱪᱨᱤᱡᱫᱚ ᱢᱟᱱᱮ ᱧᱟᱢᱚᱜ ᱨᱮᱦᱚᱸ ᱩᱱᱟᱹᱜ ᱤᱭᱟᱹ ᱫᱚ ᱵᱟᱝ ᱧᱟᱢᱚᱜᱼᱟ ᱚᱠᱚᱭᱟᱜ ᱦᱚᱲᱢᱚ ᱨᱮᱭᱟᱜ ᱤᱭᱟᱹ ᱢᱟᱱᱮ ᱢᱚᱡᱽ ᱛᱮ ᱡᱩᱛᱩᱜᱼᱟ ᱥᱮᱭ ᱨᱚᱠᱚᱢ ᱠᱤᱪᱨᱤᱡ ᱫᱚ ᱚᱱᱟ ᱫᱚ ᱵᱟᱝ ᱠᱟᱱᱟ ᱟᱨ ᱛᱤ ᱛᱮ ᱡᱩᱫᱤᱢ ᱥᱮᱞᱟᱭ ᱦᱚᱪᱚ ᱞᱮᱠᱷᱟᱱ ᱛᱟᱦᱞᱮ ᱚᱱᱟ ᱫᱚ ᱚᱸᱰᱮ ᱟᱢᱟᱜ ᱢᱟᱯ ᱚᱱᱩᱡᱟᱭᱤ ᱟᱢ ᱠᱚ ᱧᱮᱞ ᱢᱮᱭᱟ ᱟᱨ ᱠᱚ ᱢᱟᱯ ᱢᱮᱭᱟ ᱛᱳ ᱮᱠᱫᱚᱢ ᱢᱚᱡᱽ ᱜᱮ ᱴᱟᱭᱤᱴ ᱜᱮ ᱥᱮ ᱡᱚᱛᱚ ᱥᱮᱫ ᱠᱷᱚᱱ ᱟᱢᱟᱜ ᱢᱚᱱᱮᱨ ᱢᱚᱛᱚ ᱚᱱᱟ ᱛᱮᱠᱚ ᱥᱮᱞᱟᱭ ᱟᱢᱟ ᱛᱚ ᱱᱮᱛᱟᱨ ᱫᱚ ᱨᱮᱰᱤᱢᱮᱰ ᱠᱤᱪᱨᱤᱡ ᱵᱟᱡᱟᱨ ᱨᱮ ᱧᱟᱢᱚᱜ ᱠᱟᱱ ᱨᱮᱦᱚᱸ ᱦᱚᱲ ᱫᱚᱠᱚ ᱠᱩᱥᱤᱭᱟᱜ ᱠᱟᱱᱟ ᱛᱤ ᱛᱮ ᱥᱤᱞᱟᱭᱟᱜ ᱠᱤᱪᱨᱤᱡ ᱜᱮ ᱪᱮᱫᱟᱜ ᱥᱮ ᱚᱱᱟ ᱫᱚ ᱟᱢ ᱪᱮᱫᱠᱟᱢ ᱢᱮᱱᱟ ᱟᱢ ᱪᱮᱫᱠᱟ ᱦᱚᱨᱚᱜ ᱥᱟᱱᱟᱢᱮᱭᱟ ᱚᱱᱠᱟᱜᱮ ᱥᱮᱞᱟᱭ ᱦᱚᱪᱚ ᱫᱟᱲᱮᱭᱟᱜ ᱠᱤᱱᱛᱩ ᱵᱟᱡᱟᱨ ᱨᱮ ᱡᱟᱦᱟᱸ ᱨᱮᱰᱤᱢᱮᱰ ᱠᱤᱪᱨᱤᱡ ᱧᱟᱢᱚᱜ ᱠᱟᱱᱟ ᱚᱱᱟ ᱫᱚ ᱮᱴᱟᱜ ᱦᱚᱲ ᱠᱚ ᱵᱮᱱᱟᱣ ᱠᱟᱫᱟ ᱛᱳ ᱩᱱᱠᱩ ᱛᱚ ᱟᱢᱟᱜ ᱠᱩᱥᱤ ᱞᱮᱠᱟ ᱛᱮᱫᱚ ᱵᱟᱝ ᱠᱚ ᱵᱮᱱᱟᱣ ᱫᱟᱲᱮ ᱠᱟᱜᱼᱟ ᱟᱢ ᱦᱚᱭᱛᱳ ᱪᱮᱫᱠᱟ ᱪᱚᱢ ᱠᱩᱥᱤᱜ ᱠᱟᱱᱟ ᱥᱮ ᱪᱮᱫᱠᱟᱢ ᱦᱚᱨᱚᱜ ᱥᱟᱱᱟᱭᱮᱫ ᱢᱮᱭᱟ ᱚᱱᱟ ᱫᱚ ᱩᱱᱠᱩ ᱫᱚ ᱟᱢ ᱞᱮᱠᱟ ᱛᱚ ᱟᱨ ᱵᱟᱠᱚ ᱵᱮᱱᱟᱣ ᱫᱟᱲᱮᱭᱟᱜᱼᱟ ᱮᱴᱟᱜ ᱦᱚᱲᱠᱚ ᱵᱮᱱᱟᱣ ᱠᱟᱫᱟ ᱡᱮᱦᱮᱛᱩ ᱢᱮᱥᱤᱱ ᱨᱮ ᱵᱮᱱᱟᱣ ᱦᱩᱭ ᱠᱟᱱᱟ ᱟᱨ ᱱᱤᱡᱮᱛᱮ ᱡᱟᱦᱟᱸ ᱟᱢᱟᱜ ᱠᱩᱥᱤ ᱞᱮᱠᱟᱢ ᱡᱩᱫᱤᱢ ᱠᱷᱚᱡᱚᱜ ᱠᱷᱟᱱ ᱥᱮ ᱟᱢ ᱪᱮᱫ ᱞᱮᱠᱟ ᱦᱚᱨᱚᱜ ᱥᱟᱱᱟᱭᱮᱫ ᱢᱮᱭᱟ ᱴᱟᱭᱤᱴ ᱜᱮ ᱥᱮ ᱛᱷᱚᱲᱟ ᱞᱩᱡᱽ ᱧᱚᱜ ᱚᱱᱟ ᱠᱚᱫᱚ ᱡᱚᱛᱚ ᱟᱢᱟᱜ ᱢᱚᱱᱮᱨ ᱢᱚᱛᱚ ᱡᱩᱫᱤᱢ ᱢᱮᱱᱟ ᱠᱷᱚᱡᱚᱜᱼᱟ ᱛᱟᱦᱞᱮ ᱠᱷᱟᱱ ᱫᱚ ᱚᱱᱟ ᱫᱚ ᱛᱤ ᱛᱮ ᱥᱮᱞᱟᱭᱟᱜ ᱨᱮᱜᱮᱢ ᱧᱟᱢᱟ ᱪᱮᱫᱟᱜ ᱥᱮ ᱚᱱᱟ ᱫᱚ ᱟᱢ ᱠᱩᱥᱤ ᱢᱚᱛᱳ ᱟᱢ ᱧᱮᱞ ᱠᱟᱛᱮᱫ ᱩᱱᱠᱩ ᱩᱫᱩᱜ ᱟᱢᱟ ᱟᱢ ᱠᱚ ᱢᱟᱯ ᱢᱮᱭᱟ ᱚᱱᱠᱟ ᱞᱮᱠᱟ ᱠᱚ ᱵᱮᱱᱟᱣᱟ ᱟᱨ ᱡᱟᱦᱟᱸ ᱵᱟᱡᱟᱨ ᱨᱮ ᱨᱮᱰᱤᱢᱮᱰ ᱠᱤᱪᱨᱤᱡ ᱧᱟᱢᱚᱜ ᱠᱟᱱᱟ ᱚᱱᱟ ᱨᱮᱛᱚ ᱩᱱᱟᱹᱜ ᱚᱠᱚᱭᱟᱜ ᱢᱟᱱᱮ ᱢᱟᱯ ᱛᱮᱫᱚ ᱟᱨ ᱵᱟᱠᱚ ᱵᱮᱱᱟᱣ ᱠᱟᱫᱟ ᱚᱱᱟ ᱫᱚ ᱡᱟᱥᱴ ᱵᱮᱱᱟᱣ ᱦᱩᱭ ᱠᱟᱱᱟ ᱡᱮ ᱦᱚᱲ ᱞᱟᱹᱜᱤᱫ ᱠᱤᱱᱛᱩ ᱪᱮᱫ ᱠᱟᱱᱟᱜ ᱦᱚᱲᱟᱜ ᱪᱮᱫ ᱢᱟᱯ ᱚᱱᱟ ᱫᱚ ᱩᱱᱟᱹᱜ ᱤᱭᱟᱹ ᱠᱟᱛᱮᱫ ᱵᱟᱝ ᱵᱮᱱᱟᱣ ᱦᱩᱭ ᱠᱟᱱᱟ ᱚᱱᱟ ᱛᱮᱜᱮ ᱦᱚᱲ ᱠᱚᱫᱚ ᱨᱮᱰᱤᱢᱮᱰ ᱠᱤᱪᱨᱤᱡ ᱠᱷᱚᱱ ᱫᱚ ᱛᱤ ᱛᱮ ᱥᱤᱞᱟᱭᱟᱜ ᱠᱤᱪᱨᱤᱡ ᱠᱚ ᱠᱩᱥᱤᱜ ᱠᱟᱱᱟ ᱟᱨ ᱚᱱᱟ ᱫᱚ ᱴᱤᱠᱟᱹᱣ ᱦᱚᱸ ᱟᱭᱢᱟ ᱫᱤᱱ ᱴᱤᱠᱟᱹᱜᱼᱟ ᱚᱲᱮᱡ ᱦᱚᱸ ᱵᱟᱝ ᱚᱲᱮᱡ ᱜᱚᱫᱚᱜᱼᱟ ᱥᱮ ᱥᱮᱞᱟᱭ ᱯᱷᱟᱥᱟᱣ ᱨᱮᱭᱟᱜ ᱤᱭᱟᱹ ᱫᱚ ᱠᱚᱢ ᱜᱮᱭᱟ ᱟᱨ ᱨᱮᱰᱤᱢᱮᱰ ᱠᱤᱪᱨᱤᱡ ᱫᱚ ᱚᱱᱟ ᱫᱚ ᱥᱮᱞᱟᱭ ᱠᱟᱜᱼᱟ ᱠᱚ ᱢᱤᱫ ᱫᱷᱟᱣ ᱠᱟᱛᱮᱜ ᱜᱮ ᱛᱳ ᱚᱱᱟ ᱫᱚ ᱞᱟᱲᱟ ᱨᱮᱱᱟᱜ ᱪᱟᱱᱥ ᱦᱚᱸ ᱛᱟᱦᱮᱱᱟ ᱥᱮ ᱡᱚᱠᱷᱚᱱ ᱛᱚᱠᱷᱚᱱ ᱡᱟᱦᱟᱸ ᱨᱮᱦᱚᱸ ᱢᱟᱱᱮ ᱯᱷᱤᱴᱤᱝᱥ ᱦᱚᱸ ᱵᱟᱝ ᱦᱩᱭᱩᱜᱼᱟ ᱧᱮᱞ ᱛᱮᱦᱚᱸ ᱢᱚᱡᱽ ᱫᱚ ᱵᱟᱝ ᱧᱮᱞᱚᱜᱼᱟ ᱚᱱᱟᱛᱮ ᱵᱟᱡᱟᱨ ᱨᱮᱭᱟᱜ ᱨᱮᱰᱤᱢᱮᱰ ᱠᱤᱪᱨᱤᱡ ᱠᱷᱚᱱᱟᱜ ᱫᱚ ᱛᱤ ᱛᱮ ᱜᱟᱞᱟᱝ ᱟᱜ ᱠᱤᱪᱨᱤᱡ ᱜᱮ ᱥᱤᱞᱟᱭᱟᱜ ᱠᱤᱪᱨᱤᱡ ᱜᱮ ᱦᱚᱲ ᱜᱮᱠᱚ ᱠᱩᱥᱤᱭᱟᱜ ᱠᱟᱱᱟ